ᱤᱧ ᱫᱚ ᱟᱭᱢᱟ ᱠᱟᱹᱢᱤ ᱦᱚᱸᱧ ᱠᱩᱥᱤᱭᱟᱜᱼᱟ ᱟᱭᱢᱟ ᱞᱮᱠᱟᱱ ᱤᱪᱪᱷᱟᱹ ᱦᱚᱸ ᱢᱮᱱᱟᱜ ᱛᱤᱧᱟᱹ ᱚᱱᱟ ᱠᱚᱫᱚ ᱦᱩᱭᱩᱜ ᱠᱟᱱᱟ ᱤᱧ ᱫᱚ ᱚᱞ ᱯᱟᱲᱦᱟᱣ ᱤᱧ ᱠᱩᱥᱤᱭᱟᱜᱼᱟ ᱚᱞ ᱯᱟᱲᱦᱟᱣ ᱤᱱᱟᱹ ᱥᱟᱶ ᱥᱟᱶᱛᱮ ᱮᱱᱮᱡ ᱥᱮᱨᱮᱧ ᱠᱷᱮᱞᱟ ᱫᱷᱩᱞᱟ ᱱᱚᱣᱟ ᱠᱚ ᱟᱭᱢᱟ ᱞᱮᱠᱟᱱᱟᱜ ᱠᱩᱥᱤ ᱨᱟᱹᱥᱠᱟᱹ ᱟᱨᱦᱚᱸ ᱢᱮᱱᱟᱜ ᱜᱮᱭᱟ ᱢᱮᱱᱫᱚ ᱵᱮᱥᱤ ᱵᱟᱹᱲᱛᱤ ᱠᱟᱭᱛᱮᱫᱚ ᱱᱚᱣᱟ ᱠᱚ ᱪᱮᱛᱟᱱ ᱨᱮ ᱵᱮᱥᱤ ᱤᱱᱴᱟᱨᱮᱥᱴ ᱢᱮᱱᱟᱜᱼᱟ ᱟᱨ ᱚᱞ ᱯᱟᱲᱦᱟᱣ ᱛᱟᱞᱟ ᱛᱮᱫᱚ ᱱᱤᱛᱚᱜ ᱫᱚ ᱜᱤᱫᱽᱨᱟᱹ ᱠᱚ ᱯᱟᱲᱦᱟᱣ ᱨᱮᱱᱟᱜ ᱦᱚᱸ ᱤᱪᱪᱷᱟᱹ ᱢᱮᱱᱟᱜ ᱛᱤᱧᱟᱹ ᱟᱨ ᱥᱮᱨᱮᱧ ᱠᱚ ᱪᱮᱛᱟᱱ ᱨᱮᱦᱚᱸ ᱵᱮᱥᱤ ᱟᱜᱽᱨᱚᱦᱚ ᱢᱮᱱᱟᱜᱼᱟ ᱥᱮᱨᱮᱧ ᱞᱮᱠᱷᱟᱱ ᱫᱚ ᱦᱚᱲᱢᱚ ᱢᱚᱱᱮ ᱡᱤᱣᱤ ᱱᱟᱚᱟᱭ ᱛᱟᱦᱮᱱᱟ ᱟᱨ ᱚᱱᱟ ᱦᱚᱛᱮᱡ ᱛᱮ ᱤᱧ ᱫᱚ ᱡᱟᱦᱟᱱᱟᱜ ᱯᱨᱳᱜᱽᱨᱟᱢ ᱠᱚᱨᱮᱜ ᱤᱧ ᱮᱱᱮᱡ ᱥᱮᱨᱮᱧ ᱜᱤᱭᱟᱹᱧ ᱟᱨ ᱥᱮᱨᱮᱧ ᱠᱚ ᱢᱩᱫᱽ ᱨᱮ ᱞᱟᱜᱽᱲᱮ ᱥᱚᱦᱨᱟᱭ ᱥᱮ ᱟᱵᱚᱣᱟᱜ ᱥᱟᱱᱛᱟᱲ ᱥᱟᱶᱛᱟ ᱨᱮᱱᱟᱜ ᱟᱭᱢᱟ ᱞᱮᱠᱟᱱ ᱮ ᱮᱱᱮᱡ ᱥᱮᱨᱮᱧ ᱨᱮᱜᱮ ᱤᱧ ᱫᱚᱧ ᱢᱮᱥᱟᱜ ᱜᱮᱭᱟ ᱟᱨ ᱱᱚᱣᱟ ᱠᱚ ᱥᱮᱨᱮᱧ ᱦᱚᱸᱧ ᱥᱮᱨᱮᱧ ᱫᱩᱨᱟᱹᱝ ᱜᱮᱭᱟ ᱥᱚᱦᱨᱟᱭ ᱥᱮᱨᱮᱧ ᱨᱮᱦᱚᱸᱧ ᱥᱮᱨᱮᱧ ᱵᱟᱲᱟᱭ ᱜᱮᱭᱟ ᱚᱱᱟ ᱥᱟᱶ ᱥᱟᱶᱛᱮ ᱡᱟᱦᱟᱸ ᱫᱚ ᱠᱷᱮᱞᱳᱰ ᱨᱮ ᱠᱷᱮᱞᱳᱰ ᱠᱚᱨᱮᱜ ᱦᱚᱸᱧ ᱧᱮᱞ ᱵᱟᱲᱟᱭ ᱜᱮᱭᱟ ᱥᱮᱧ ᱠᱷᱮᱞ ᱜᱮᱭᱟ ᱟᱨ ᱤᱱᱟᱹ ᱥᱟᱶᱛᱮ ᱪᱷᱚᱵᱤ ᱟᱸᱠᱟᱣ ᱦᱚᱸᱧ ᱠᱩᱥᱤᱭᱟᱜ ᱜᱮᱭᱟ ᱚᱱᱟ ᱫᱚ ᱟᱭᱢᱟ ᱞᱮᱠᱟᱱᱟᱜ ᱯᱨᱚᱠᱤᱛᱤ ᱨᱮᱱᱟᱜ ᱪᱷᱚᱵᱤ ᱟᱸᱠᱟᱣ ᱥᱮ ᱟᱵᱚᱨᱮᱱ ᱠᱚᱵᱤ ᱠᱚᱣᱟᱜ ᱥᱮ ᱟᱭᱢᱟ ᱞᱮᱠᱟᱱᱟᱜ ᱪᱷᱚᱵᱤ ᱠᱚᱦᱚᱸᱧ ᱟᱸᱠᱟᱣ ᱨᱮᱱᱟᱜ ᱤᱧ ᱨᱤᱠᱟᱹᱭ ᱜᱮᱭᱟ ᱟᱨ ᱦᱚᱸ ᱮᱢᱟᱱ ᱮᱢᱟᱱ ᱠᱟᱹᱢᱤ ᱠᱚ ᱥᱮ ᱚᱲᱟᱜ ᱫᱩᱣᱟᱹᱨ ᱨᱮᱱᱟᱜ ᱥᱟᱱᱟᱢ ᱞᱮᱠᱟᱱᱟᱜ ᱥᱟᱯᱷᱟ ᱥᱩᱫᱽᱨᱟᱹ ᱨᱮᱦᱚᱸᱧ ᱡᱚᱯᱲᱟᱣ ᱤᱧ ᱛᱟᱸᱦᱮᱱ ᱜᱮᱭᱟ